ᱱᱟᱦᱟᱜ ᱫᱚ ᱚᱠᱟ ᱞᱮᱠᱟᱱ ᱢᱳᱵᱟᱭᱤᱞ ᱨᱮᱱᱟᱜ ᱴᱮᱠᱱᱳᱞᱚᱡᱤ ᱠᱚ ᱢᱟᱲᱟᱝ ᱟᱠᱟᱱᱟ ᱚᱱᱠᱟᱛᱮ ᱧᱮᱞ ᱞᱮᱠᱷᱟᱱ ᱞᱟᱜᱟᱱ ᱫᱚ ᱦᱩᱭᱩᱜ ᱠᱟᱱᱟ ᱢᱚᱱᱮ ᱠᱟᱜ ᱢᱮ ᱡᱟᱦᱟᱸᱭ ᱡᱩᱫᱤ ᱴᱩᱨᱮ ᱪᱟᱞᱟᱣ ᱟᱠᱟᱱᱟ ᱥᱮ ᱴᱩᱨᱮᱢ ᱪᱟᱞᱟᱣ ᱟᱠᱟᱱᱟ ᱚᱸᱰᱮ ᱴᱩᱨ ᱪᱟᱞᱟᱣ ᱠᱟᱛᱮᱜ ᱫᱟᱠᱟ ᱡᱚᱢ ᱨᱮᱱᱟᱜ ᱵᱮᱵᱚᱥᱛᱷᱟ ᱦᱳᱴᱮᱞ ᱨᱮ ᱵᱚᱞᱚ ᱞᱟᱦᱟᱨᱮ ᱟᱢ ᱢᱳᱵᱟᱭᱤᱞ ᱛᱮ ᱚᱰᱟᱨ ᱫᱟᱲᱮᱭᱟᱜᱼᱟ ᱟᱨ ᱢᱳᱵᱟᱭᱤᱞᱛᱮ ᱯᱷᱳᱱ ᱯᱮ ᱜᱩᱜᱳᱞ ᱯᱮ ᱮᱢᱟᱱ ᱛᱮᱱᱟᱜ ᱚᱱᱞᱟᱭᱤᱱ ᱯᱮ ᱠᱚᱛᱮ ᱯᱚᱭᱥᱟᱼᱠᱚᱢ ᱯᱮ ᱫᱟᱲᱮᱭᱟᱜᱼᱟ